ᱦᱮᱞᱳ ᱦᱳᱭ ᱟᱹᱞᱤᱞᱤᱧ ᱞᱟᱹᱭᱮᱫᱼᱟ ᱡᱚᱜᱚᱛ ᱴᱩᱰᱩ ᱱᱚᱣᱟ ᱫᱚ ᱜᱷᱟᱴᱥᱤᱞᱟᱹ ᱠᱷᱚᱱᱟᱜ ᱟᱫᱚ ᱟᱹᱞᱤᱧ ᱚᱱᱟ ᱚᱣᱟᱭᱯᱷᱟᱭ ᱠᱟᱱᱮᱠᱴ ᱦᱟᱛᱟᱣ ᱥᱟᱱᱟᱭᱮᱫ ᱞᱤᱧᱟᱹ ᱟᱫᱚ ᱪᱮᱫ ᱞᱮᱠᱟᱵᱮᱱ ᱜᱚᱱᱚᱝ ᱛᱟᱵᱮᱱ ᱦᱮᱸ ᱦᱮᱸ ᱦᱮᱸ ᱦᱮᱸ ᱦᱳᱭ ᱟᱹᱞᱤᱧᱫᱚ ᱢᱟᱱᱮ ᱢᱤᱫᱴᱮᱱ ᱠᱮᱯᱷᱮᱞᱤᱧ ᱪᱟᱞᱟᱣᱮᱫᱼᱟᱹᱞᱤᱧ ᱦᱳᱭ ᱠᱚᱢᱯᱤᱭᱩᱴᱟᱨᱠᱚ ᱤᱭᱟᱹᱠᱚ ᱮᱢᱟᱱ ᱠᱮᱯᱷᱮ ᱟᱨ ᱟᱹᱰᱤ ᱢᱟᱨᱟᱝ ᱤᱭᱟᱹᱠᱟᱱ ᱛᱟᱹᱞᱤᱧᱟ ᱢᱟᱱᱮ ᱫᱳᱠᱟᱱ ᱠᱟᱱ ᱛᱟᱹᱞᱤᱧᱟ ᱟᱨ ᱟᱹᱰᱤᱜᱟᱱ ᱢᱤᱫᱴᱟᱝ ᱥᱩᱢᱩᱝᱫᱚ ᱵᱟᱝᱼᱟ ᱢᱟᱱᱮ ᱞᱮᱯᱴᱚᱯᱛᱟᱹᱞᱤᱧ ᱢᱮᱱᱟᱜᱼᱟ ᱯᱮᱭᱟᱼᱯᱩᱱᱭᱟᱜᱟᱱ ᱮᱱᱠᱷᱟᱱ ᱯᱮᱭᱟᱼᱯᱩᱱᱭᱟ ᱞᱮᱯᱴᱚᱯ ᱢᱮᱱᱟᱜ ᱠᱷᱟᱱ ᱚᱱᱟᱨᱮ ᱚᱣᱟᱭᱯᱷᱟᱭ ᱦᱳᱭ ᱚᱣᱟᱭᱯᱷᱟᱭ ᱫᱚᱨᱠᱟᱨᱚᱜ ᱠᱟᱱᱟ ᱚᱣᱟᱭᱯᱷᱟᱭ ᱠᱟᱱᱮᱠᱴ ᱦᱟᱛᱟᱣ ᱥᱟᱱᱟᱭᱮᱫᱞᱤᱧᱟᱹ ᱟᱨ ᱟᱸᱡᱚᱢ ᱵᱟᱲᱟ ᱟᱠᱟᱫᱼᱟᱹᱞᱤᱧ ᱚᱱᱟ ᱚᱣᱟᱭᱯᱷᱟᱭ ᱛᱮᱫᱚ ᱟᱹᱰᱤ ᱥᱩᱵᱤᱫᱷᱟᱼᱟ ᱟᱨ ᱱᱚᱣᱟ ᱱᱮᱴᱼᱥᱮᱴ ᱢᱟ ᱯᱮᱨᱮᱡ ᱥᱚᱢᱵᱷᱟᱵᱚᱱᱟ ᱵᱟᱹᱱᱩᱜ ᱟᱱᱟᱝ ᱠᱷᱟᱱ ᱚᱱᱟᱫᱚ ᱩᱱᱟᱹᱜ ᱵᱟᱝ ᱜᱟᱱᱚᱜᱼᱟ ᱛᱟᱦᱚᱞᱮ ᱠᱷᱟᱱ ᱚᱱᱟ ᱠᱷᱟᱹᱛᱤᱨᱞᱤᱧ ᱢᱮᱱ ᱮᱫᱟᱞᱤᱧ ᱪᱮᱫᱞᱮᱠᱟ ᱧᱟᱢᱚᱜ ᱠᱟᱱᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱚ ᱚᱱᱠᱟᱢᱟ ᱱᱤᱭᱟᱹ ᱱᱮᱴ ᱢᱤᱫ ᱦᱟᱯᱛᱟ ᱵᱷᱤᱛᱤᱨ ᱨᱮ ᱞᱟᱜᱟᱜᱼᱟ ᱫᱚᱨᱠᱟᱨ ᱦᱩᱱᱟᱹᱝ ᱟᱫᱚ ᱪᱮᱫᱞᱮᱠᱟ ᱮᱰᱵᱷᱟᱱᱥᱠᱚ ᱞᱤᱧ ᱵᱷᱮᱡᱟᱭᱟ ᱥᱮ ᱪᱮᱫᱞᱮᱠᱟ ᱦᱳᱭ ᱢᱟᱱᱮ ᱦᱳᱭ ᱢᱟᱱᱮ ᱵᱷᱚᱨᱥᱟ ᱦᱳᱭ ᱦᱳᱭ ᱚᱱᱟ ᱠᱷᱟᱹᱛᱤᱨ ᱦᱳᱭ ᱮᱰᱵᱷᱟᱱᱥ ᱠᱚᱢᱟ ᱫᱚᱨᱠᱟᱨᱜᱮ ᱦᱳᱭ ᱠᱤᱪᱷᱩᱜᱟᱱ ᱮᱱᱠᱷᱟᱱ ᱚᱱᱮ ᱛᱮᱦᱮᱧ ᱛᱮᱜᱮ ᱦᱟᱸᱜ ᱮᱱᱠᱷᱟᱱ ᱠᱤᱪᱷᱩᱜᱟᱱ ᱮᱰᱵᱷᱟᱱᱥ ᱞᱮᱠᱟ ᱫᱚ ᱱᱟᱦᱟᱸᱜᱞᱤᱧ ᱤᱫᱤ ᱥᱮᱴᱮᱨᱟᱵᱤᱱᱟ ᱮᱱᱠᱷᱟᱱ ᱦᱳᱭ ᱮᱱᱠᱷᱟᱱ ᱦᱳᱭ ᱮᱱᱠᱷᱟᱱ ᱦᱳᱭ ᱦᱳᱭ ᱮᱱᱠᱷᱟᱱ ᱚᱱᱟ ᱟᱵᱮᱱ ᱦᱚᱸᱵᱮᱱ ᱮᱱᱠᱷᱟᱱᱵᱮᱱ ᱤᱭᱟᱹᱜ ᱟᱵᱮᱱ ᱠᱚᱱᱯᱷᱨᱢᱚᱜ ᱟᱵᱮᱱ ᱡᱮ ᱵᱟᱝᱼᱟ ᱥᱟᱹᱨᱤᱜᱮᱞᱤᱧ ᱦᱟᱛᱟᱣᱟ ᱢᱮᱱᱛᱮ ᱥᱮ ᱪᱮᱫᱞᱮᱠᱟ ᱜᱚᱢᱠᱮ ᱦᱳᱭ ᱛᱚ ᱦᱮᱸ ᱦᱮᱸ ᱦᱮᱸ ᱫᱳᱠᱟᱱ ᱠᱚᱫᱚ ᱧᱮᱞ ᱦᱩᱭ ᱟᱠᱟᱱᱟ ᱦᱮᱸ ᱴᱷᱤᱠᱜᱮᱭᱟ